ᱱᱚᱣᱟ ᱴᱚᱴᱷᱟ ᱨᱮᱱ ᱚᱱᱠᱟ ᱦᱚᱲ ᱠᱚ ᱟᱡᱟᱨ ᱵᱮᱢᱟᱨᱚᱜ ᱠᱟᱱ ᱛᱟᱦᱮᱸᱫ ᱜᱮ ᱢᱟᱲᱟᱝ ᱫᱚ ᱚᱱᱠᱟ ᱵᱮᱵᱚᱥᱛᱷᱟ ᱵᱟᱝ ᱛᱟᱦᱮᱸ ᱠᱟᱱᱟ ᱡᱟᱦᱟᱸ ᱠᱤ ᱥᱩᱨ ᱨᱮ ᱰᱟᱠᱛᱟᱨ ᱠᱷᱟᱱᱟ ᱱᱟᱨᱥᱤᱝ ᱦᱳᱢ ᱚᱱᱠᱟ ᱪᱮᱫ ᱦᱚᱸ ᱵᱟᱝ ᱛᱟᱦᱮᱸ ᱠᱟᱱᱟ ᱤᱱᱟᱹ ᱚᱠᱛᱚ ᱨᱮᱫᱚ ᱟᱹᱰᱤ ᱢᱩᱥᱠᱤᱞ ᱜᱮ ᱛᱟᱦᱮᱸ ᱠᱟᱱᱟ ᱚᱱᱟ ᱟᱡᱟᱨ ᱵᱮᱢᱟᱨ ᱨᱮ ᱦᱚᱲ ᱠᱚᱠᱚ ᱵᱚᱸᱜᱟ ᱛᱟᱞᱟ ᱤᱫᱤ ᱜᱚᱫᱚᱜ ᱠᱟᱱ ᱜᱮᱭᱟ ᱥᱚᱵᱽᱛᱮ ᱡᱟᱹᱥᱛᱤ ᱠᱟᱛᱮᱫ ᱫᱚ ᱥᱩᱨ ᱟᱥ ᱯᱟᱥᱨᱮ ᱱᱚᱣᱟ ᱦᱟᱥᱯᱟᱛᱟᱞ ᱠᱚ ᱵᱟᱝ ᱛᱟᱦᱮᱸᱠᱟᱱ ᱠᱷᱟᱹᱛᱤᱨ ᱛᱮ ᱟᱨ ᱱᱚᱣᱟ ᱨᱩᱣᱟᱹ ᱦᱟᱹᱥᱩ ᱞᱟᱹᱜᱤᱫ ᱰᱟᱠᱛᱟᱨ ᱠᱚ ᱚᱱᱠᱟ ᱴᱷᱤᱠ ᱥᱟᱺᱦᱤᱡ ᱴᱨᱤᱴᱢᱮᱱᱴ ᱵᱟᱝ ᱦᱩᱭᱩᱜ ᱠᱟᱱ ᱠᱷᱟᱹᱛᱤᱨ ᱟᱹᱰᱤᱜᱟᱱ ᱮᱴᱠᱮᱴᱚᱬᱮ ᱦᱩᱭᱩᱜ ᱠᱟᱱᱜᱮ ᱛᱟᱦᱮᱫ ᱠᱤᱱᱛᱩ ᱱᱤᱛᱳᱜ ᱫᱚ ᱡᱟᱦᱟᱸᱱᱟᱜ ᱱᱚᱣᱟ ᱴᱚᱴᱷᱟ ᱨᱮᱫᱚ ᱚᱱᱠᱟ ᱰᱟᱠᱛᱟᱨ ᱠᱚᱦᱚᱸ ᱱᱟᱨᱥᱤᱝ ᱦᱳᱢ ᱦᱳᱥᱯᱤᱴᱟᱞ ᱡᱷᱚᱛᱚ ᱥᱩᱨ ᱨᱮᱜᱮ ᱢᱮᱱᱟᱜᱼᱟ ᱱᱤᱛᱳᱜ ᱡᱟᱦᱟᱸ ᱛᱤᱱᱟᱹᱜ ᱜᱮ ᱥᱚᱨᱠᱟᱨᱟᱜ ᱥᱩᱵᱤᱫᱷᱟ ᱢᱮᱱᱟᱜ ᱦᱤᱥᱟᱹᱵᱽ ᱛᱮ ᱡᱷᱚᱛᱚ ᱜᱮ ᱟᱹᱰᱤ ᱱᱟᱯᱟᱭ ᱛᱮᱜᱮ ᱦᱩᱭᱩᱜ ᱠᱟᱱᱟ ᱡᱟᱦᱟᱸ ᱥᱮ ᱞᱚᱜᱚᱱ ᱵᱚᱱ ᱥᱮᱴᱮᱨ ᱫᱟᱲᱮᱭᱟᱜ ᱠᱟᱱᱟ ᱟᱨᱚ ᱴᱷᱤᱠ ᱥᱚᱢᱚᱭᱨᱮ ᱟᱵᱚ ᱨᱟᱱ ᱢᱩᱨᱜᱟᱹᱱ ᱫᱟᱲᱮᱭᱟᱜ ᱠᱟᱱᱟ ᱵᱚᱱ ᱱᱚᱣᱟ ᱥᱩᱵᱤᱫᱷᱟ ᱢᱮᱱᱟᱜ ᱠᱷᱟᱹᱛᱤᱨ ᱛᱮ ᱱᱤᱛᱳᱜ ᱪᱮᱫ ᱚᱱᱠᱟ ᱮᱴᱠᱮᱴᱚᱬᱮ ᱫᱚ ᱵᱟᱝ ᱦᱩᱭᱩᱜ ᱠᱟᱱᱟ ᱡᱟᱦᱟᱸ ᱠᱤ ᱢᱟᱲᱟᱝ ᱫᱚ ᱚᱱᱠᱟ ᱛᱟᱦᱮᱸ ᱠᱟᱱᱟ ᱚᱱᱟ ᱚᱠᱛᱚ ᱨᱮ ᱩᱱᱟᱹᱜ ᱥᱩᱵᱤᱫᱷᱟ ᱵᱟᱝ ᱛᱟᱦᱮᱸ ᱠᱟᱱᱟ ᱱᱤᱛᱳᱜ ᱡᱟᱦᱟᱸ ᱥᱩᱵᱤᱫᱷᱟ ᱢᱮᱱᱟᱜ ᱛᱮ ᱥᱩᱨ ᱨᱮ ᱦᱟᱥᱯᱟᱛᱟᱞ ᱱᱟᱨᱥᱤᱝ ᱦᱳᱢ ᱡᱷᱚᱛᱚᱣᱟᱜ ᱥᱩᱵᱤᱫᱷᱟ ᱢᱮᱱᱟᱜᱼᱟ ᱥᱩᱫᱷᱩ ᱴᱨᱤᱴᱢᱮᱱᱴ ᱟᱹᱰᱤ ᱱᱟᱯᱟᱭ ᱛᱮᱜᱮ ᱦᱩᱭᱩᱜ ᱠᱟᱱᱟ ᱟᱨ ᱩᱱᱟᱹᱜ ᱮᱴᱠᱮᱴᱚᱬᱮ ᱵᱟᱝ ᱵᱟᱹᱱᱩᱜᱼᱟ